ᱤᱧᱟᱹᱜ ᱡᱤᱭᱚᱱ ᱨᱮᱱᱟᱜ ᱡᱚᱛᱚ ᱠᱷᱚᱱ ᱜᱚᱱᱚᱝ ᱟᱱᱟᱜ ᱡᱤᱱᱤᱥ ᱠᱚ ᱫᱚ ᱦᱩᱭᱩᱜ ᱠᱟᱱᱟ ᱫᱟᱜ ᱦᱚᱭ ᱟᱨ ᱥᱤᱛᱩᱝ ᱦᱚᱭ ᱫᱟᱜ ᱥᱤᱛᱩᱝ ᱠᱷᱚᱱ ᱜᱮ ᱟᱵᱚ ᱟᱱᱟᱡᱽ ᱠᱚ ᱵᱚᱱ ᱨᱚᱦᱚᱭ ᱫᱟᱲᱮᱭᱟᱜᱼᱟ ᱚᱱᱟ ᱟᱨᱡᱟᱣ ᱠᱟᱛᱮ ᱟᱵᱚ ᱡᱚᱢᱟᱜ ᱵᱚᱱ ᱧᱟᱢᱟ ᱡᱚᱢ ᱠᱟᱛᱮ ᱵᱚᱱ ᱵᱟᱧᱪᱟᱣ ᱛᱟᱦᱮᱱᱟ ᱫᱟᱜ ᱦᱚᱸ ᱧᱩᱭᱟᱵᱚᱱ ᱟᱨ ᱡᱚᱢ ᱧᱩ ᱵᱮᱜᱚᱨ ᱵᱟᱱᱪᱟᱣ ᱢᱤᱫ ᱴᱤᱱ ᱦᱚᱲ ᱵᱟᱵᱚᱱ ᱛᱟᱦᱮᱸ ᱫᱟᱲᱮᱭᱟᱜᱼᱟ ᱟᱨ ᱫᱟᱨᱮ ᱱᱟᱹᱲᱤ ᱢᱟ ᱛᱟᱦᱮᱱ ᱜᱮ ᱤᱱᱟᱹᱜ ᱪᱮᱫᱟᱜ ᱥᱮ ᱵᱟᱝ ᱛᱟᱦᱮᱸᱞᱮᱱ ᱠᱷᱟᱱ ᱢᱟ ᱦᱚᱭ ᱢᱟ ᱵᱟᱵᱚᱱ ᱧᱟᱢ ᱜᱮᱭᱟ ᱛᱟᱦᱚᱞᱮ ᱫᱟᱨᱮ ᱱᱟᱹᱲᱤ ᱠᱚᱦᱚᱸ ᱡᱟᱦᱟᱸ ᱯᱷᱚᱞ ᱠᱚ ᱧᱟᱢᱚᱜᱼᱟ ᱚᱱᱟ ᱡᱚᱢ ᱦᱚᱸ ᱦᱩᱭᱩᱜᱼᱟ ᱟᱲᱟᱜ ᱥᱟᱠᱟᱢ ᱦᱚᱸ ᱧᱟᱢᱚᱜᱼᱟ ᱟᱨ ᱜᱮᱸᱫᱟᱜ ᱠᱷᱟᱹᱱᱰᱩᱣᱟᱹ ᱦᱚᱸ ᱵᱚᱱ ᱵᱮᱱᱟᱣ ᱫᱟᱲᱮᱭᱟᱜᱼᱟ ᱦᱚᱨᱚᱜ ᱞᱟᱹᱜᱤᱫ ᱡᱤᱱᱤᱥ ᱦᱚᱸ ᱧᱟᱢᱚᱜᱼᱟ ᱟᱨ ᱡᱚᱢ ᱦᱚᱸ ᱧᱟᱢᱚᱜᱼᱟ ᱟᱨ ᱥᱮᱸᱜᱮᱞ ᱠᱚᱦᱚᱸ ᱧᱟᱢᱚᱜᱼᱟ ᱱᱚᱣᱟ ᱠᱚ ᱡᱤᱱᱤᱥ ᱫᱚ ᱮᱠᱟᱞ ᱛᱮᱜᱮ ᱢᱤᱫᱴᱟᱝ ᱢᱟᱹᱱᱢᱤᱭᱟᱜ ᱡᱤᱭᱚᱱ ᱨᱮ ᱞᱟᱠᱛᱤᱭᱟᱱᱟᱜ ᱫᱩᱨᱤᱵᱽ ᱠᱚ ᱠᱟᱱᱟ ᱱᱚᱣᱟ ᱠᱚ ᱵᱮᱜᱚᱨ ᱫᱚ ᱢᱤᱫᱴᱮᱱ ᱢᱟᱹᱱᱢᱤ ᱡᱤᱭᱚᱱ ᱚᱦᱚᱭ ᱠᱷᱟᱱᱰᱟᱣ ᱠᱮᱭᱟ ᱚᱱᱟ ᱠᱷᱟᱹᱛᱤᱨ ᱛᱮ ᱱᱚᱣᱟ ᱠᱚ ᱫᱚ ᱥᱚᱨᱮᱥ ᱢᱚᱦᱚᱛ ᱜᱮ ᱠᱟᱱᱟ ᱥᱮ ᱥᱚᱨᱮᱥᱟᱱ ᱫᱩᱨᱤᱵᱽ ᱜᱮ ᱠᱟᱱᱟ ᱢᱤᱫᱴᱮᱱ ᱦᱚᱲᱟᱜ ᱡᱤᱭᱚᱱ ᱨᱮ ᱱᱚᱣᱟ ᱠᱚ ᱫᱚ ᱟᱹᱰᱤ ᱜᱮ ᱞᱟᱹᱠᱛᱤ ᱫᱚ ᱢᱮᱱᱟᱜ ᱟᱠᱟᱫ ᱜᱮᱭᱟ